ᱦᱳᱭ ᱱᱚᱣᱟ ᱠᱟᱨᱟᱢ ᱵᱤᱥᱚᱭ ᱛᱮ ᱱᱟᱜ ᱛᱟᱵᱚᱱ ᱤᱧᱫᱚ ᱱᱟᱜ ᱩᱱᱟᱹᱜ ᱱᱤᱛᱳᱜ ᱱᱚᱣᱟ ᱨᱮ ᱵᱟᱹᱧ ᱪᱮᱫ ᱜᱚᱫ ᱟᱠᱟᱫᱼᱟ ᱟᱫᱚ ᱟᱸᱡᱚᱢ ᱟᱠᱟᱫ ᱠᱚᱣᱟᱧ ᱟᱨ ᱧᱮᱞ ᱟᱠᱟᱫ ᱠᱚᱣᱟᱧ ᱱᱟᱜ ᱟᱵᱚ ᱥᱟᱱᱛᱟᱲ ᱥᱚᱢᱟᱡᱽ ᱨᱮ ᱠᱟᱨᱟᱢ ᱵᱚᱸᱜᱟ ᱦᱩᱭᱩᱜᱼᱟ ᱟᱫᱚ ᱧᱮᱞ ᱟᱠᱟᱫ ᱠᱚᱣᱟᱧ ᱥᱟᱹᱨᱤ ᱥᱚᱦᱨᱟᱭ ᱢᱚᱬᱮ ᱥᱮᱨᱢᱟ ᱨᱮ ᱡᱟᱦᱟᱸ ᱥᱟᱹᱨᱤ ᱥᱚᱦᱨᱟᱭ ᱦᱩᱭᱩᱜᱼᱟ ᱩᱱ ᱡᱚᱦᱚᱜ ᱠᱟᱨᱟᱢ ᱵᱚᱸᱜᱟ ᱦᱩᱭᱩᱜᱼᱟ ᱟᱨ ᱫᱚᱥᱨᱟ ᱵᱚᱸᱜᱟ ᱠᱚ ᱥᱚᱦᱨᱟᱭ ᱤᱭᱟᱹ ᱠᱟᱨᱟᱢ ᱟᱠᱚ ᱚᱱᱟᱧ ᱧᱮᱞ ᱟᱠᱟᱫᱟ ᱟᱫᱚ ᱩᱱᱟᱹᱜ ᱰᱤᱴᱮᱞ ᱫᱚ ᱱᱟᱜ ᱤᱧ ᱦᱚᱸ ᱵᱟᱹᱧ ᱵᱟᱰᱟᱭᱟ ᱱᱚᱣᱟ ᱠᱟᱨᱟᱢ ᱪᱮᱫ ᱞᱮᱠᱟ ᱠᱚ ᱵᱚᱸᱜᱟᱭᱟ ᱪᱮᱫ ᱞᱮᱠᱟ ᱫᱚ ᱵᱟᱝᱟ ᱟᱫᱚ ᱧᱩᱛᱩᱢ ᱫᱚᱧ ᱵᱟᱲᱟᱭᱟ ᱠᱟᱨᱟᱢ ᱵᱚᱸᱜᱟ ᱦᱟᱜ ᱧᱩᱛᱩᱢ ᱫᱚ ᱠᱟᱨᱢᱩ ᱟᱨ ᱫᱷᱟᱨᱢᱩ ᱠᱟᱱᱟᱠᱤᱱ ᱢᱮᱱᱛᱮ ᱟᱫᱚ ᱚᱱᱟ ᱤᱭᱟᱹᱛᱮ ᱤᱧ ᱱᱟᱜ ᱱᱤᱛᱳᱜ ᱪᱮᱫ ᱦᱚᱸ ᱰᱷᱮᱨ ᱵᱟᱹᱧ ᱢᱮᱱ ᱫᱟᱲᱮᱭᱟᱜ ᱠᱟᱱᱟ ᱠᱟᱨᱟᱢ ᱵᱚᱸᱜᱟ ᱫᱚ ᱟᱵᱚ ᱠᱟᱨᱟᱢ ᱵᱚᱸᱜᱟ ᱚᱱᱠᱟᱱ ᱪᱤᱡᱽ ᱠᱟᱱᱟ ᱡᱩᱫᱤ ᱟᱢ ᱢᱤᱫ ᱫᱷᱟᱹᱣ ᱡᱩᱫᱤ ᱠᱟᱨᱟᱢᱮᱢ ᱵᱚᱸᱜᱟ ᱠᱮᱫᱟ ᱮᱱᱠᱷᱟᱱ ᱟᱢ ᱫᱚ ᱵᱚᱸᱜᱟ ᱯᱟᱲᱟᱣ ᱟᱢᱟ ᱡᱷᱚᱛᱚ ᱢᱟᱱᱮ ᱱᱟᱦᱟᱜ ᱟᱢ ᱛᱤᱱᱟᱹᱜ ᱥᱟᱞ ᱨᱮᱪᱚ ᱱᱟᱜ ᱢᱤᱫ ᱫᱷᱟᱣ ᱵᱚᱸᱜᱟ ᱥᱟᱱᱟᱭᱮᱫ ᱢᱮᱭᱟ ᱵᱚᱸᱜᱟᱭᱟᱢ ᱛᱚᱵᱮ ᱮᱱᱟᱝ ᱵᱮᱥᱮᱢ ᱛᱟᱦᱮᱱᱟ ᱟᱨ ᱡᱩᱫᱤ ᱠᱟᱨᱟᱢ ᱡᱩᱫᱤ ᱵᱟᱢ ᱵᱚᱸᱜᱟᱭᱟ ᱤᱱᱟᱹ ᱠᱷᱟᱱ ᱚᱲᱟᱜ ᱨᱮ ᱱᱟᱲᱟ ᱯᱤᱲᱟᱹ ᱦᱤᱡᱩᱜᱼᱟ ᱠᱟᱨᱟᱢ ᱵᱚᱸᱜᱟ ᱡᱩᱫᱤ ᱟᱢᱮᱢ ᱮᱦᱚᱵ ᱠᱮᱜᱼᱟ ᱚᱱᱟ ᱞᱟᱜᱟᱱ ᱠᱟᱨᱟᱢ ᱵᱚᱸᱜᱟ ᱫᱚ ᱵᱮᱥ ᱵᱚᱸᱜᱟ ᱠᱟᱱ ᱜᱮᱭᱟᱠᱚ ᱡᱷᱚᱛᱚᱜᱮ ᱵᱚᱸᱜᱟ ᱠᱚᱫᱚ ᱟᱨ ᱩᱱᱠᱩ ᱵᱚᱸᱜᱟ ᱫᱚ ᱚᱱᱠᱟᱱ ᱵᱚᱸᱜᱟ ᱠᱟᱱᱟ ᱠᱚ ᱛᱟᱵᱚᱱ ᱟᱵᱚᱨᱮᱱ ᱚᱲᱟᱜ ᱫᱩᱣᱟᱹᱨ ᱟᱵᱚ ᱡᱟᱦᱟᱸ ᱱᱟᱜ ᱦᱩᱲᱩ ᱪᱟᱣᱞᱮ ᱦᱩᱭᱮᱱᱟ ᱥᱮ ᱪᱮᱫ ᱦᱩᱭᱮᱱᱟ ᱦᱟᱸᱜ ᱫᱷᱚᱱ ᱥᱚᱢᱯᱚᱛᱛᱤ ᱦᱩᱭ ᱮᱱᱟ ᱛᱟᱵᱚᱱ ᱩᱱᱠᱩ ᱜᱚᱲᱟ ᱫᱩᱣᱟᱹᱨ ᱡᱷᱚᱛᱚᱣᱟᱜ ᱠᱚ ᱯᱮᱨᱮᱡ ᱫᱟᱲᱮᱭᱟᱵᱚᱱᱟ ᱠᱟᱨᱟᱢ ᱵᱚᱸᱜᱟ ᱫᱚ ᱚᱱᱠᱟᱱ ᱠᱚ ᱠᱟᱱᱟ ᱠᱚ ᱚᱱᱟ ᱞᱟᱹᱜᱤᱫ ᱠᱟᱨᱟᱢ ᱵᱚᱸᱜᱟ ᱫᱚ ᱥᱚᱦᱨᱟᱭ ᱨᱮ ᱢᱚᱬᱮ ᱥᱮᱨᱢᱟ ᱨᱮ ᱢᱤᱫ ᱫᱷᱟᱣ ᱠᱟᱨᱟᱢ ᱵᱚᱸᱜᱟ ᱚᱱᱮ ᱥᱟᱹᱨᱤ ᱥᱚᱦᱨᱟᱭ ᱦᱩᱭᱩᱜᱼᱟ ᱥᱟᱹᱨᱤ ᱥᱚᱦᱨᱟᱭ ᱡᱟᱦᱟᱸ ᱦᱩᱭᱮᱱᱟ ᱮᱱᱠᱷᱟᱱ ᱠᱟᱨᱟᱢ ᱠᱚ ᱟᱹᱜᱩᱭᱟ ᱚᱱᱟᱦᱚᱸ ᱟᱛᱳ ᱚᱱᱟ ᱟᱠᱷᱲᱟ ᱛᱟᱞᱟ ᱨᱮᱠᱚ ᱵᱤᱫᱟ ᱥᱟᱹᱨᱤ ᱥᱚᱦᱨᱟᱭ ᱦᱤᱞᱳᱜ ᱥᱟᱹᱨᱤ ᱥᱚᱦᱨᱟᱭ ᱨᱮ ᱚᱱᱠᱟ ᱠᱚ ᱤᱭᱟᱹᱭᱟ ᱵᱟᱨᱭᱟ ᱟᱵᱚ ᱠᱚᱲᱟ ᱜᱤᱫᱽᱨᱟᱹ ᱠᱚ ᱤᱭᱟᱹ ᱠᱤᱱᱟᱹ ᱥᱟᱵ ᱠᱤᱱᱟ ᱠᱚ ᱰᱟᱺᱜᱩᱣᱟ ᱠᱚᱲᱟ ᱠᱩᱲᱤ ᱠᱤᱱ ᱠᱚᱲᱟ ᱠᱩᱲᱤᱧ ᱫᱚ ᱵᱟᱝᱟ ᱠᱚᱲᱟᱜᱮ ᱱᱟᱜ ᱩᱱᱠᱤᱱ ᱫᱚ ᱟᱵᱚ ᱩᱱᱠᱤᱱ ᱜᱮᱠᱤᱱ ᱟᱹᱜᱩᱭᱟ ᱟᱨ ᱮᱱᱮᱡ ᱮᱱᱮᱡ ᱛᱮᱠᱚ ᱟᱹᱜᱩᱭᱟ ᱚᱱᱟ ᱱᱟᱜ ᱤᱧ ᱧᱮᱞ ᱟᱠᱟᱜᱼᱟ ᱟᱨ ᱰᱷᱮᱨ ᱵᱟᱹᱧ ᱧᱮᱞ ᱟᱠᱟᱜᱼᱟ ᱚᱱᱟᱛᱮ ᱱᱤᱛᱳᱜ ᱫᱚ ᱰᱷᱮᱨ ᱵᱟᱹᱧ ᱢᱮᱱ ᱠᱮᱫ ᱠᱟᱱᱟ ᱦᱮᱸᱥᱮ